ᱟᱵᱚᱣᱟᱜ ᱫᱷᱚᱨᱚᱢ ᱟᱵᱚᱣᱟᱜ ᱤᱫᱤ ᱠᱟᱛᱮᱫ ᱡᱟ ᱟᱹᱨᱤᱪᱟᱹᱞᱤ ᱢᱮᱱᱟᱜᱼᱟ ᱛᱳ ᱱᱚᱣᱟᱠᱚ ᱟᱹᱨᱤᱪᱟᱹᱞᱤ ᱫᱚ ᱡᱟᱦᱟᱸ ᱢᱮᱱᱟᱜ ᱫᱷᱚᱨᱚᱢ ᱠᱚᱨᱚᱢ ᱠᱚ ᱚᱱᱟᱫᱚ ᱴᱷᱤᱠ ᱥᱟᱺᱦᱤᱡ ᱜᱮᱭᱟ ᱛᱚᱵᱮ ᱟᱵᱚᱣᱟᱜ ᱥᱚᱢᱟᱡᱽ ᱨᱮ ᱡᱚᱛᱚ ᱯᱚᱨᱚᱵᱽ ᱯᱚᱨᱵᱷᱟᱥ ᱨᱮᱜᱮ ᱟᱵᱚ ᱰᱷᱮᱨ ᱥᱚᱢᱚᱭ ᱵᱚᱱ ᱚᱯᱚᱪᱚᱭᱟ ᱚᱠᱟ ᱫᱚ ᱟᱵᱚᱣᱟᱜ ᱥᱚᱢᱟᱡᱽ ᱨᱮᱦᱚᱸ ᱵᱟᱹᱲᱤᱡ ᱱᱚᱡᱚᱨ ᱛᱮᱠᱚ ᱧᱮᱞᱫᱟ ᱵᱟᱦᱚᱨᱮ ᱠᱷᱚᱱ ᱡᱮᱞᱮᱠᱟ ᱟᱵᱚ ᱰᱷᱮᱨ ᱚᱠᱚᱡ ᱯᱚᱨᱚᱵᱽ ᱨᱮᱜᱮ ᱦᱟᱺᱰᱤ ᱡᱮᱴᱩᱠᱩ ᱞᱟᱹᱠᱛᱤ ᱢᱮᱱᱟᱜᱼᱟ ᱚᱱᱟ ᱠᱷᱚᱡ ᱵᱟᱹᱲᱛᱤ ᱵᱚᱱ ᱫᱚᱦᱚᱭᱟ ᱵᱟᱹᱲᱛᱤ ᱵᱚᱱ ᱧᱩᱭᱟ ᱦᱟᱹᱱᱤ ᱱᱟᱹᱭ ᱥᱚᱸᱜᱮ ᱵᱚᱱ ᱡᱷᱚᱜᱽᱲᱟᱜᱼᱟ ᱴᱷᱤᱠ ᱥᱟᱺᱦᱤᱡ ᱡᱟᱦᱟᱸᱭ ᱥᱚᱸᱜᱮ ᱵᱟᱵᱚ ᱜᱟᱯᱟᱞᱢᱟᱨᱟᱣ ᱫᱟᱲᱮᱭᱟᱜᱼᱟ ᱟᱨ ᱥᱚᱢᱚᱭ ᱰᱷᱮᱨ ᱵᱚ ᱚᱯᱚᱪᱚᱭᱟ ᱱᱚᱣᱟᱠᱚ ᱠᱷᱟᱹᱛᱤᱨ ᱜᱮ ᱟᱵᱚᱣᱟᱜ ᱥᱮᱪᱮᱫ ᱥᱮᱫ ᱛᱮᱦᱚᱸ ᱟᱹᱰᱤ ᱟᱸᱴ ᱵᱚᱱ ᱞᱤᱪᱟᱹᱲᱚᱜ ᱠᱟᱱᱟ ᱪᱮᱫᱟᱜ ᱥᱮ ᱟᱵᱚ ᱥᱚᱢᱚᱭ ᱵᱟᱵᱚ ᱜᱩᱨᱩᱛᱛᱚᱣᱟᱜ ᱠᱟᱱᱟ ᱥᱚᱢᱚᱭ ᱨᱮᱱᱟᱜ ᱫᱟᱢ ᱵᱟᱵᱚᱱ ᱢᱚᱱᱮᱭᱮᱫᱟ ᱟᱨ ᱟᱵᱚ ᱥᱚᱢᱟᱡᱽ ᱨᱮ ᱱᱤᱭᱟᱹ ᱦᱟᱺᱰᱤ ᱯᱟᱹᱣᱨᱟᱹ ᱡᱩᱫᱤ ᱠᱚᱢᱟᱣ ᱞᱮᱱᱠᱷᱟᱱ ᱵᱷᱟᱦᱚᱞᱮ ᱜᱮ ᱥᱮᱪᱮᱫ ᱟᱵᱚ ᱵᱚᱱ ᱞᱟᱦᱟ ᱫᱟᱲᱮᱭᱟᱜᱼᱟ ᱟᱨ ᱚᱠᱚᱭ ᱜᱚᱜᱚ ᱵᱟᱵᱟ ᱥᱤᱠᱷᱱᱟᱹᱛ ᱟᱠᱟᱱᱟ ᱩᱱᱠᱩ ᱨᱮᱱ ᱜᱮ ᱜᱤᱫᱟᱹᱨ ᱯᱤᱫᱟᱹᱨ ᱠᱚ ᱥᱤᱠᱷᱱᱟᱹᱛᱚᱜ ᱠᱟᱱᱟ ᱱᱚᱣᱟᱵᱚᱱ ᱧᱮᱞᱫᱟ ᱰᱷᱮᱨ ᱚᱠᱚᱡ ᱛᱳ ᱡᱚᱛᱚ ᱞᱮᱠᱟᱱᱟᱜ ᱚᱲᱟᱜ ᱨᱮᱱᱜᱮ ᱜᱤᱫᱽᱨᱟᱹ ᱠᱚ ᱥᱤᱠᱷᱱᱟᱹᱛ ᱫᱟᱲᱮᱭᱟᱜᱼᱟ ᱥᱮᱪᱮᱫ ᱫᱟᱲᱮᱭᱟᱜᱼᱟ ᱱᱚᱣᱟᱫᱚ ᱜᱚᱜᱚᱼᱵᱟᱵᱟ ᱠᱷᱟᱹᱞᱤ ᱱᱟᱥᱮᱭᱟᱜ ᱠᱤᱱ ᱪᱟᱞᱟᱜ ᱧᱚᱜ ᱞᱮᱱᱠᱷᱟᱱ ᱢᱟᱱᱮ ᱜᱤᱫᱽᱨᱟᱹ ᱴᱷᱤᱠ ᱥᱟᱺᱦᱤᱡ ᱤᱥᱠᱩᱞ ᱠᱳᱞ ᱥᱮ ᱯᱨᱟᱭᱵᱷᱮᱴ ᱠᱤᱱ ᱯᱟᱲᱦᱟᱣ ᱦᱚᱪᱚᱭᱮ ᱠᱟᱱᱟ ᱴᱷᱤᱠ ᱥᱟᱺᱦᱤᱡ ᱩᱱᱤ ᱥᱚᱢᱚᱭ ᱢᱚᱛᱚᱱ ᱤᱥᱠᱩᱞ ᱠᱩᱞ ᱥᱮ ᱡᱚᱢ ᱧᱩ ᱴᱷᱤᱠ ᱥᱟᱺᱦᱤᱡ ᱮᱢᱟ ᱠᱟᱛᱮᱫ ᱤᱥᱠᱩᱞ ᱠᱩᱞ ᱰᱷᱮᱨ ᱠᱟᱭᱛᱤᱧ ᱢᱮᱱᱟ ᱟᱵᱚ ᱥᱚᱢᱟᱡᱽᱨᱮ ᱱᱚᱣᱟ ᱯᱚᱨᱚᱵᱽ ᱚᱨᱵᱷᱟᱥ ᱨᱮ ᱚᱠᱟ ᱦᱟᱺᱰᱤ ᱯᱟᱹᱣᱨᱟᱹ ᱨᱮᱱᱟᱜ ᱪᱚᱞ ᱢᱮᱱᱟᱜᱼᱟ ᱱᱚᱣᱟ ᱡᱟᱜᱮ ᱵᱚᱸᱜᱟ ᱪᱚᱰᱚᱨ ᱵᱷᱟᱳᱨ ᱜᱮ ᱟᱵᱚᱫᱚ ᱱᱤᱡᱮᱨ ᱞᱟᱹᱜᱤᱫ ᱫᱚ ᱩᱱᱟᱹᱜ ᱜᱟᱱ ᱫᱚ ᱵᱟᱝ ᱞᱟᱹᱠᱛᱤ ᱠᱟᱱᱟ ᱵᱚᱸᱜᱟ ᱪᱚᱰᱚᱨ ᱦᱩᱭ ᱞᱮᱱᱠᱷᱟᱱ ᱜᱮ ᱦᱩᱭᱩᱜᱼᱟ ᱢᱤᱫ ᱯᱷᱩᱲᱩᱜ ᱦᱟᱺᱰᱤ ᱛᱮᱜᱮ ᱩᱱᱤᱫᱚᱭ ᱢᱟᱱᱟᱜᱼᱟ ᱵᱚᱸᱜᱟ ᱟᱵᱚ ᱥᱚᱢᱟᱡᱽ ᱨᱮᱱᱟᱜ ᱦᱟᱺᱰᱤ ᱯᱟᱹᱣᱨᱟᱹ ᱚᱠᱟᱴᱟᱜ ᱞᱮᱠ ᱢᱮᱱᱟᱜᱼᱟ ᱠᱤᱱᱛᱩ ᱚᱱᱠᱟ ᱵᱟᱝ ᱠᱟᱛᱮᱫ ᱟᱵᱚ ᱢᱤᱫ ᱯᱷᱩᱲᱩᱜ ᱵᱟᱝ ᱠᱟᱛᱮᱫ ᱢᱤᱫ ᱴᱩᱠᱩᱡ ᱵᱟᱨ ᱴᱩᱠᱩᱡ ᱚᱱᱠᱟ ᱵᱚ ᱫᱚᱦᱚᱭᱟ ᱟᱫᱚ ᱱᱤᱭᱟᱹ ᱠᱚᱢᱟᱣ ᱞᱮᱠᱷᱟᱡ ᱜᱮ ᱯᱟᱥᱮᱡ ᱟᱵᱚᱣᱟᱜ ᱥᱚᱢᱟᱡᱽ ᱨᱮᱥᱮ ᱫᱷᱚᱨᱚᱢ ᱨᱮ ᱛᱷᱚᱲᱟ ᱥᱚᱪᱮᱛᱚᱱᱚᱜ ᱛᱟᱵᱚᱱᱟ